ᱦᱟᱸ ᱜᱚᱢᱠᱮ ᱢᱮᱱᱵᱮᱱ ᱦᱚᱭ ᱡᱚᱦᱟᱨ ᱜᱮ ᱡᱚᱦᱟᱨ ᱜᱮ ᱦᱮᱸ ᱟᱹᱞᱤᱧ ᱢᱟ ᱡᱷᱤ ᱵᱟᱵᱟᱞᱤᱧ ᱢᱮᱱᱫᱟ ᱱᱚᱸᱰᱮ ᱪᱟᱸᱫᱲᱟ ᱨᱮᱱ

ᱦᱮᱸ ᱢᱟ ᱢᱮᱱᱵᱮᱱ ᱧᱩᱛᱩᱢ ᱫᱚ ᱥᱳᱢ ᱦᱟᱸᱥᱫᱟ

ᱪᱮᱫᱟᱜ ᱚᱱᱟᱠᱚ ᱢᱟᱱᱮ ᱨᱮᱛᱟᱢ ᱡᱚᱛᱚᱜᱮ ᱵᱩᱡᱷᱟ ᱣ ᱟᱪᱷᱟ ᱦᱮᱸ ᱵᱩᱡᱷᱟ ᱣ ᱠᱮᱫᱟᱞᱤᱧ

ᱤᱭᱟ ᱯᱚᱨᱚᱵᱽ ᱠᱚ ᱦᱩᱭᱩᱜ ᱠᱟᱱᱟ

ᱡᱮ ᱟᱞᱮᱫᱚ ᱤᱧᱛᱚ ᱟᱨ ᱢᱟᱺᱡᱷᱤ ᱦᱟᱲᱟᱢ ᱠᱟᱱ ᱨᱮᱦᱚᱸᱧ ᱱᱤᱭᱟᱹ ᱟᱛᱳ ᱢᱩᱪᱟ ᱫ ᱨᱮᱱ ᱢᱟᱺᱡᱷᱤ ᱦᱟᱲᱟᱢ ᱠᱟ ᱱᱟ ᱧ ᱛᱚ ᱟᱨ ᱜᱚᱴᱟ ᱥᱚᱢᱟᱡ ᱢᱚᱫᱫᱷᱮ ᱫᱚ ᱵᱟᱝ ᱠᱟ ᱱᱟ ᱧ ᱛᱚ ᱟᱞᱮ ᱴᱚᱴᱷᱟᱲᱮ ᱪᱮᱫ ᱞᱮᱠᱟ ᱯᱩᱡᱟᱹ ᱦᱩᱭᱩᱜ ᱠᱟᱱᱟ ᱥᱮ ᱪᱮᱜ ᱞᱮᱠᱟ ᱯᱚᱨᱚᱵ ᱞᱮ ᱢᱟᱱᱟᱣᱮᱫᱟ ᱚᱱᱟᱜᱮᱧ ᱠᱷᱟᱴᱚ ᱢᱟᱪᱷᱟᱛᱮᱧ ᱞᱟ ᱭᱟᱢ ᱠᱟᱱᱟ ᱡᱮ ᱟᱞᱮ ᱴᱚᱴᱷᱟᱨᱮᱫᱚ ᱱᱚᱸᱰᱮ ᱫᱚ ᱟ ᱰᱤ ᱫᱤᱠᱩ ᱛᱟᱞᱟᱨᱮ ᱦᱮᱱᱟᱜ ᱟᱠᱟᱫ ᱞᱮᱭᱟᱛᱚ ᱚᱱᱟᱛᱮ ᱥᱟᱱᱟᱢᱟᱜ ᱜᱚᱲᱚ ᱵᱟᱝ ᱦᱩᱭᱩᱜ ᱨᱮᱦᱚᱸ ᱡᱟᱦᱟᱸ ᱠᱚ ᱦᱩᱭᱩᱜᱼᱟ ᱚᱱᱟᱠᱚᱧ ᱞᱟᱹᱭ ᱟ ᱵᱤᱱ ᱠᱟᱱᱟ ᱦᱩᱞᱩ ᱫᱚ ᱟᱞᱮ ᱧᱮ ᱥᱚᱨᱦᱟᱭ ᱵᱟᱦᱟ ᱫᱟᱥᱟᱸᱭ ᱱᱚᱛᱮ ᱠᱟᱨᱟᱢ ᱱᱚᱛᱮ ᱢᱟᱜᱥᱤᱢ ᱟᱨ ᱟᱨᱦᱚᱸ ᱢᱤᱫ ᱵᱟᱨᱭᱟ ᱯᱚᱨᱚᱵᱽ ᱠᱚ ᱢᱮᱱᱟᱜᱼᱟ ᱱᱤᱭᱚᱠᱚᱞᱮ ᱢᱟᱱᱟᱣ ᱜᱮᱭᱟ

ᱤᱫᱤᱠᱟᱛᱮᱜ ᱦᱮᱸ ᱟᱞᱮᱥᱮᱫ ᱥᱚᱦᱚᱨᱟᱭ ᱫᱚ ᱱᱤᱛᱚᱜ ᱫᱚ ᱵᱚᱨᱫᱷᱚᱢᱟᱱ ᱠᱟᱱᱟ ᱛᱚ ᱟᱞᱮ ᱫᱚ ᱱᱤᱭᱟᱹ ᱦᱟᱸᱜ ᱯᱩᱭᱞᱩ ᱡᱟᱦᱟᱸ ᱠᱚ ᱞᱟ ᱭᱮᱫ ᱯᱩᱥ ᱵᱚᱸᱜᱟ ᱨᱮᱱᱟᱜ ᱢᱩᱪᱟᱹᱫ ᱥᱮᱫᱞᱮ ᱥᱚᱦᱚᱨᱭᱚᱜ ᱜᱮᱭᱟ ᱟᱨ ᱮᱴᱟᱜ ᱮᱴᱟᱜ ᱠᱚᱫᱚ ᱮᱴᱟᱜ ᱫᱤᱱ ᱠᱚ ᱥᱚᱦᱚᱨᱟᱭ ᱦᱚᱸ ᱟᱞᱮ ᱫᱚᱞᱮ ᱥᱚᱨᱦᱟᱭᱚᱜᱼᱟ ᱯᱩᱥ ᱵᱚᱸᱜᱟ ᱨᱮ ᱢᱩᱪᱟᱹᱫ ᱥᱮᱫ ᱟᱫᱚ ᱥᱚᱨᱦᱟᱭ ᱫᱚ ᱯᱩᱭᱞᱩ ᱫᱚ ᱢᱮᱱ ᱜᱟᱱᱚᱜ ᱠᱟᱱᱟ ᱡᱮ ᱟᱞᱮ ᱯᱩᱱ ᱫᱤᱱ ᱢᱚᱬᱮ ᱫᱤᱱᱞᱮ ᱥᱚᱦᱚᱨᱟᱭᱚᱜ ᱟ ᱢᱚᱬᱮ ᱫᱤᱱᱞᱮ ᱥᱚᱦᱚᱨᱟᱭᱚᱜᱼᱟ ᱠᱤᱪᱷᱩ ᱩᱢ ᱵᱚᱝᱜᱟ ᱭᱟᱞᱮ ᱪᱮ ᱠᱷᱩᱱᱴᱟ ᱣ ᱟᱨᱢᱤᱫᱴᱟ ᱜ ᱥᱮᱸᱫᱨᱟ ᱱᱤᱭᱟᱹᱠᱩ ᱢᱮᱱᱟᱜ ᱼᱟ ᱩᱢ ᱦᱤᱞᱚᱜ ᱫᱚ ᱟᱞᱮᱫᱚ ᱩᱢ ᱠᱟᱛᱮ ᱡᱮ ᱜᱚᱴ ᱴᱟᱹᱰᱤ ᱨᱮᱞᱮ ᱡᱟᱦᱟᱸ ᱨᱮᱞᱮ ᱵᱚᱸᱜᱟ ᱵᱩᱨᱩ ᱴᱮᱜ ᱥᱮ ᱡᱟᱦᱟᱸ ᱴᱷᱮᱱ ᱞᱮ ᱵᱚᱸᱜᱟ ᱚᱴᱚᱠᱟᱜ ᱞᱮ ᱚᱸᱰᱮ ᱟᱞᱮᱥᱮᱫ ᱫᱚ ᱩᱱᱠᱩ ᱠᱟ ᱴᱤᱡ ᱦᱚᱯᱚᱱ ᱥᱤᱢ ᱠᱚᱞᱮ ᱵᱚᱸᱜᱟ ᱠᱚᱜᱮᱭᱟᱛᱚ ᱚᱱᱟᱛᱮ ᱟᱞᱮᱫᱚ ᱦᱚᱯᱚᱱ ᱥᱤᱢ ᱛᱮᱜᱮᱞᱮ ᱥᱤᱢᱞᱮ ᱥᱟᱵᱟ ᱮᱴᱟᱜ ᱠᱚᱨᱮᱫᱚ ᱪᱮᱜᱞᱮᱠᱟ ᱦᱩᱭᱩᱜ ᱠᱟᱱᱟ ᱚᱱᱟᱫᱚ ᱡᱟ ᱱᱤᱡ ᱤᱧᱫᱚ ᱵᱟ ᱧ ᱵᱟᱰᱟᱭᱟ ᱥᱤᱧ ᱚᱠᱟ ᱠᱚᱨᱮ ᱦᱩᱭᱩᱜ ᱠᱟᱱᱟ ᱠᱤᱱᱛᱚ ᱟᱞᱮ ᱟᱛᱩᱨᱮ ᱥᱮ ᱟᱞᱮ ᱱᱤᱭᱟᱹ ᱟᱰᱮ ᱯᱟᱥᱮ ᱟᱛᱩ ᱠᱚᱨᱮᱦᱚ ᱱᱩᱠᱚ ᱦᱚᱯᱚ ᱛᱮᱜᱮᱠᱚ ᱵᱚᱝᱜᱟ ᱠᱚᱭᱟ ᱟᱹᱛᱤᱧ ᱛᱟᱭᱚᱢ ᱵᱚᱝᱜᱟ ᱡᱟᱦᱟᱸ ᱦᱩᱭᱩᱜ ᱠᱟᱱᱟ ᱡᱮ ᱵᱚᱝᱜᱟ ᱛᱟᱯᱚᱨᱮᱨ ᱫᱤᱱ ᱫᱚᱥᱟᱨ ᱫᱤᱱ ᱫᱚ ᱚᱲᱟᱜᱨᱮ ᱡᱟᱦᱟᱸ ᱢᱟᱲᱟᱝ ᱦᱟᱺᱰᱤ ᱠᱚ ᱫᱚᱦᱚ ᱦᱩᱭᱟᱠᱟᱱᱟ ᱥᱮ ᱡᱟᱦᱟᱸᱠᱚ ᱤᱥᱤᱱ ᱵᱟᱲᱟ ᱦᱩᱭᱩᱜ ᱟ ᱚᱱᱟᱫᱚ ᱚᱸᱰᱮ ᱩᱢ ᱦᱟᱲᱟᱢ ᱦᱟᱯᱲᱟᱢ ᱠᱚ ᱮᱢ ᱠᱟᱛᱮ ᱡᱮᱛᱮ ᱪᱚᱰᱚᱨ ᱵᱟᱲᱟ ᱟᱠᱚ ᱦᱩᱭᱩᱜ ᱟ ᱩᱱᱠᱩ ᱫᱚ ᱚᱥᱚᱞ ᱨᱤᱱ ᱜᱮ ᱥᱚᱨᱦᱟᱭ ᱨᱮ ᱦᱟᱸᱰᱤ ᱯᱟ ᱣᱨᱟ ᱥᱮ ᱱᱚᱝᱠᱟ ᱜᱚᱲᱚᱢ ᱜᱤᱫᱽᱨᱟᱹ ᱠᱳ ᱥᱮ ᱜᱚᱲᱚᱢ ᱜᱤᱫᱽᱨᱟ ᱠᱚᱴᱷᱮᱜ ᱪᱚᱰᱚᱨ ᱵᱟᱲᱟ ᱠᱚ ᱦᱩᱭᱩᱜ ᱼᱟ ᱤᱱᱟ ᱯᱚᱨ ᱫᱤᱥᱚᱢ ᱡᱟ ᱱᱤ ᱚᱱᱟ ᱠᱷᱩᱱᱴᱟ ᱣ ᱩᱱᱦᱤᱞᱚᱜ ᱫᱚ ᱡᱟᱦᱟᱸ ᱠᱷᱩᱱᱴᱟ ᱣ ᱲᱮ ᱰᱟᱝᱨᱟ ᱠᱷᱩᱱᱴᱟᱹᱣ ᱠᱚᱣᱟᱠᱚ ᱢᱤᱜᱴᱤᱡ ᱡᱟᱦᱟᱸ ᱠᱷᱩᱱᱴᱤᱛᱮ ᱟᱫᱚ ᱱᱟᱭᱠᱮ ᱵᱟᱵᱟ ᱜᱮ ᱛᱚᱞ ᱠᱟᱛᱮ ᱠᱷᱩᱱᱴᱟ ᱣᱮᱭᱟ ᱤᱱᱟ ᱟᱨ ᱡᱟᱦᱟᱸ ᱯᱩᱱ ᱫᱤᱱ ᱫᱚ ᱦᱩᱭᱩᱜ ᱠᱟᱱᱟ ᱚᱱᱟ ᱫᱚ ᱡᱟᱦᱟᱸᱭ ᱡᱟᱞᱮ ᱡᱮ ᱥᱚᱨᱦᱟᱭ ᱦᱩᱭᱠᱟᱛᱮ ᱡᱟᱦᱟᱸ ᱠᱳ ᱢᱮᱱᱜᱮᱭᱟ ᱡᱟᱞᱮ ᱫᱚ ᱱᱚᱣᱟ ᱡᱟᱦᱟᱸ ᱠᱚ ᱵᱚᱞᱮ ᱥᱟᱨᱮᱡ ᱵᱟᱲᱟ ᱠᱚᱜᱼᱟ ᱚᱱᱠᱟᱱᱟᱜ ᱡᱟᱞᱮ ᱟᱲ ᱡᱟᱦᱟᱸ ᱢᱩᱪᱟᱹᱫ ᱨᱤᱱ ᱫᱚ ᱥᱤᱢᱨᱟᱡᱮ ᱟᱛᱩᱨᱤᱱ ᱦᱩᱭ ᱵᱟᱲᱟᱠᱟᱛᱮ ᱥᱟᱱᱟᱢ ᱠᱚ ᱜᱮᱱᱟᱜ ᱵᱟᱲᱜᱮ ᱥᱮᱱᱫᱨᱟ ᱠᱚ ᱪᱟᱞᱟᱜ ᱼᱟ ᱟᱲ ᱦᱮᱡ ᱠᱟᱛᱮ ᱡᱟᱦᱟᱸ ᱠᱳ ᱡᱟᱦᱟᱸ ᱠᱳ ᱦᱤᱡᱩᱜ ᱟ ᱠᱳ ᱢᱚᱡᱽ ᱜᱮ ᱱᱟᱯᱟᱭ ᱛᱮ ᱛᱚ ᱟᱞᱮᱫᱚ ᱚᱸᱠᱟ ᱨᱟᱭᱟ ᱟᱞᱮ ᱟᱰᱮᱯᱟᱥᱮ ᱠᱚᱲᱟ ᱦᱚᱸ ᱥᱮ ᱟᱞᱮᱦᱚᱸ ᱱᱚᱸᱰᱮ ᱫᱚ ᱟᱫᱚ ᱟᱞᱮ ᱥᱮᱱᱟᱜ ᱫᱚᱧ ᱞᱟ ᱭᱟᱜᱢᱮ ᱟᱨ ᱮᱴᱟᱜ ᱥᱮᱱᱟᱜ ᱫᱚ ᱪᱮᱜ ᱞᱮᱠᱟ ᱚᱱᱟᱫᱚ ᱧᱮᱞ ᱦᱩᱭᱩᱜᱼᱟ ᱥᱮ ᱠᱚ ᱪᱮᱛᱟ ᱦᱩᱭᱩᱜ ᱼᱟ ᱟᱫᱚ ᱟᱯᱮᱜᱮ ᱦᱟᱸᱜ ᱨᱤᱥᱟᱪ ᱠᱚ ᱠᱟᱱᱟᱯᱮ ᱟᱯᱮᱜᱮᱯᱮ ᱞᱤᱥᱴ ᱛᱚ ᱞᱮᱭᱟ ᱪᱮ ᱮᱴᱟᱜ ᱲᱮ ᱪᱮᱜᱞᱮᱠᱟ ᱱᱚᱛᱮ ᱪᱮᱜᱞᱮᱠᱟ

ᱪᱷᱟ ᱟ ᱰᱤ ᱥᱟᱨᱦᱟᱣ ᱴᱷᱤᱠᱜᱮ ᱡᱚᱦᱟᱨ ᱜᱮ